ᱟᱞᱮ ᱵᱩᱨᱩ ᱫᱤᱥᱚᱢ ᱨᱮᱫᱚ ᱯᱷᱟᱹᱜᱩᱱ ᱵᱚᱸᱜᱟ ᱥᱮᱱ ᱵᱟᱦᱟᱜᱼᱟ ᱥᱟᱨᱡᱚᱢ ᱵᱟᱦᱟ ᱛᱟᱨᱯᱚᱨ ᱢᱩᱨᱩᱫ ᱵᱟᱦᱟ ᱵᱟᱹᱦᱩ ᱵᱟᱦᱟ ᱛᱟᱨᱯᱚᱨ ᱤᱪᱟᱹᱜ ᱵᱟᱦᱟ ᱠᱚ ᱚᱱᱟᱠᱚ ᱵᱟᱦᱟᱜᱼᱟ ᱛᱟᱨᱯᱚᱨ ᱛᱟᱨᱯᱚᱨ ᱦᱤᱡᱩᱜᱼᱟ ᱵᱟᱹᱭᱥᱟᱹᱠᱷ ᱥᱮᱱ ᱡᱚᱜᱼᱟ ᱛᱟᱨᱚᱵᱽ ᱠᱚ ᱛᱮᱨᱮᱞ ᱠᱚ ᱩᱞ ᱠᱚ ᱚᱱᱟ ᱠᱚ ᱦᱩᱭᱩᱜᱼᱟ ᱚᱱᱟ ᱡᱚ ᱠᱚ ᱦᱩᱭᱩᱜᱼᱟ ᱟᱨᱠᱤ ᱩᱱ ᱥᱚᱢᱚᱭ ᱵᱤᱞᱤᱜᱼᱟ ᱩᱱ ᱥᱚᱢᱚᱭ ᱡᱚᱢ ᱜᱟᱱᱚᱜᱼᱟ ᱟᱨ ᱛᱟᱨᱯᱚᱨ ᱚᱱᱟ ᱠᱚᱫᱚ ᱮᱠᱴᱩ ᱥᱟᱺᱜᱤᱧ ᱥᱟᱺᱜᱤᱧ ᱨᱮᱜᱮ ᱢᱮᱱᱟᱜᱼᱟ ᱟᱨᱠᱤ ᱢᱟᱱᱮ ᱟᱛᱳ ᱢᱟᱱᱮ ᱚᱲᱟᱜ ᱥᱩᱨ ᱥᱩᱯᱩᱨ ᱦᱚᱸ ᱢᱮᱱᱟᱜ ᱜᱮᱭᱟ ᱢᱮᱱᱟᱜ ᱫᱚ ᱛᱟᱨᱯᱚᱨᱮ ᱢᱟᱱᱮ ᱚᱱᱟᱫᱚ ᱮᱠᱴᱩ ᱥᱟᱺᱜᱤᱧ ᱪᱟᱞᱟᱜ ᱦᱩᱭᱩᱜᱼᱟ ᱚᱱᱟᱫᱚ ᱵᱤᱨ ᱠᱚᱨᱮᱜ ᱟᱨᱠᱤ ᱧᱟᱢᱚᱜᱼᱟ ᱡᱟᱦᱟᱸ ᱛᱟᱨᱚᱵ ᱛᱮᱨᱮᱞ ᱚᱱᱟ ᱠᱚᱫᱚ ᱟᱨ ᱟᱨ ᱡᱟᱦᱟᱸ ᱟᱱᱟᱡᱽ ᱡᱟᱦᱟᱸᱞᱮ ᱪᱟᱥᱼᱟ ᱚᱱᱟ ᱟᱱᱟᱡᱽ ᱠᱚᱫᱚ ᱦᱩᱭᱩᱜ ᱠᱟᱱᱟ ᱡᱮᱢᱚᱱ ᱨᱟᱵᱟᱝ ᱫᱤᱱ ᱩᱱ ᱡᱚᱠᱷᱚᱱ ᱫᱚ ᱯᱷᱩᱞᱠᱚᱯᱤ ᱵᱟᱸᱫᱷᱟᱠᱚᱯᱤ ᱜᱟᱡᱚᱨ ᱠᱚ ᱵᱤᱴ ᱠᱚ ᱚᱱᱟ ᱠᱚᱦᱚᱸ ᱪᱟᱥ ᱦᱩᱭᱩᱜᱼᱟ ᱟᱜ ᱢᱟᱱᱮ ᱫᱟᱜ ᱨᱮᱱᱟᱜ ᱡᱩᱫᱤ ᱥᱩᱵᱤᱫᱷᱟ ᱵᱷᱟᱜᱮ ᱛᱟᱦᱮᱱᱟ ᱛᱟᱦᱚᱞᱮ ᱠᱷᱟᱱᱫᱚ ᱚᱱᱟ ᱠᱚᱦᱚᱸ ᱪᱟᱥ ᱵᱷᱟᱜᱮ ᱜᱮ ᱦᱩᱭᱩᱜᱼᱟ ᱟᱨ ᱜᱨᱤᱥᱚ ᱠᱟᱞᱫᱚ ᱦᱩᱭᱩᱜ ᱠᱟᱱᱟ ᱴᱚᱢᱮᱴᱳ ᱴᱚᱢᱮᱴᱳ ᱠᱚ ᱱᱚᱜᱼᱚᱸᱭ ᱡᱮ ᱱᱤᱛᱚᱜ ᱜᱨᱤᱥᱚᱠᱟᱞ ᱯᱟᱲᱟᱣ ᱠᱟᱱᱟ ᱢᱟᱱᱮ ᱥᱤᱛᱩᱝ ᱫᱤᱱ ᱟᱨᱠᱤ ᱥᱤᱛᱩᱝ ᱫᱤᱱ ᱫᱚ ᱵᱤᱞᱟᱹᱛᱤ ᱟᱹᱞᱩ ᱛᱟᱨᱯᱚᱨᱮ ᱦᱩᱭᱩᱜ ᱠᱟᱱᱟ ᱵᱮᱸᱜᱟᱲ ᱠᱚ ᱟᱚ ᱟᱲᱟᱜ ᱠᱚ ᱟᱨᱚ ᱪᱟᱥ ᱟᱞᱮ ᱢᱟᱱᱮ ᱟᱲᱟᱜ ᱥᱟᱠᱟᱢ ᱠᱚᱦᱚᱸ ᱪᱟᱥ ᱦᱩᱭᱩᱜ ᱜᱮᱭᱟ ᱚᱱᱟ ᱠᱚᱦᱚᱸ ᱡᱚᱢ ᱟᱞᱮ ᱟᱨᱠᱤ ᱛᱚ ᱵᱩᱨᱩ ᱨᱮᱫᱚ ᱮᱢᱱᱤ ᱛᱮᱦᱚᱸ ᱢᱟᱱᱮ ᱟᱹᱰᱤ ᱠᱤᱪᱷᱩ ᱜᱮ ᱥᱚᱵᱽᱡᱤ ᱠᱚ ᱪᱟᱥ ᱦᱩᱭᱩᱜᱼᱟ ᱥᱟᱠ ᱥᱚᱵᱽᱡᱤ ᱠᱚ ᱟᱲᱟᱜ ᱥᱟᱠᱟᱢ ᱠᱚ ᱟᱨᱠᱤ ᱚᱱᱟᱠᱚ ᱚᱱᱟ ᱠᱚᱜᱮ ᱢᱟᱱᱮ ᱡᱚᱢ ᱟᱞᱮ ᱟᱨᱠᱤ ᱛᱚ ᱴᱷᱤᱠ ᱴᱷᱟᱠ ᱡᱩᱫᱤ ᱢᱟᱱᱮ ᱫᱟᱜ ᱡᱩᱫᱤ ᱮᱢ ᱫᱟᱲᱮᱭᱟᱜᱼᱟ ᱠᱚ ᱢᱟᱱᱮ ᱫᱟᱜ ᱠᱚ ᱮᱢᱟᱜ ᱦᱩᱭᱩᱜ ᱟᱛᱚ ᱚᱱᱟᱠᱚ ᱡᱩᱫᱤ ᱴᱷᱤᱠ ᱴᱷᱟᱠ ᱫᱟᱜ ᱠᱚᱢ ᱮᱢ ᱫᱟᱲᱮᱭᱟᱜᱼᱟ ᱥᱚᱵᱽᱡᱤ ᱠᱚᱨᱮᱜ ᱛᱟᱦᱚᱞᱮ ᱠᱷᱟᱱ ᱵᱷᱟᱜᱮ ᱵᱷᱟᱜᱮ ᱜᱮ ᱦᱩᱭᱩᱜᱼᱟ ᱟᱨᱠᱤ ᱚᱱᱟ ᱨᱮᱱᱟᱜ ᱯᱷᱚᱞᱚᱱ ᱛᱮᱜ ᱦᱚᱸ ᱵᱮᱥᱤᱜᱮ ᱟᱨ ᱵᱷᱟᱜᱮ ᱪᱟᱥ ᱦᱩᱭ ᱞᱮᱱᱠᱷᱟᱱ ᱚᱱᱟ ᱠᱚᱜᱮᱞᱮ ᱡᱚᱢ ᱟᱞᱮ ᱛᱟᱨᱯᱚᱨ ᱰᱟᱞ ᱠᱚ ᱦᱩᱭᱩᱜᱼᱟ ᱚᱱᱟ ᱠᱚᱜᱮ